ᱤᱧ ᱢᱚᱱᱮᱭᱟ ᱡᱮ ᱥᱠᱩᱞ ᱨᱮ ᱥᱠᱩᱞ ᱨᱮᱭᱟᱜ ᱥᱤᱞᱮᱵᱟᱥ ᱜᱤᱫᱽᱨᱟᱹ ᱠᱚᱣᱟᱜ ᱞᱟᱜᱟᱜᱼᱟ ᱥᱤᱞᱮᱵᱟᱥ ᱞᱮᱠᱟᱛᱮ ᱜᱤᱫᱽᱨᱟᱹ ᱠᱚ ᱯᱟᱲᱦᱟᱣ ᱫᱚᱨᱠᱟᱨᱟ ᱥᱮ ᱟᱹᱛᱩ ᱠᱚᱨᱮᱱ ᱥᱠᱩᱞ ᱜᱤᱫᱽᱨᱟᱹ ᱠᱚ ᱯᱟᱲᱦᱟᱣ ᱞᱮᱱᱠᱷᱟᱱ ᱯᱚᱲᱟᱥᱳᱱᱟ ᱠᱷᱩᱵ ᱵᱷᱟᱹᱞᱤ ᱦᱩᱭᱩᱜ ᱛᱟᱠᱚᱣᱟ ᱟᱨ ᱪᱮᱫ ᱪᱚᱝ ᱜᱤᱫᱽᱨᱟᱹ ᱦᱚᱸᱠᱚ ᱵᱮᱱᱟᱜᱼᱟ ᱥᱠᱩᱞ ᱠᱚᱦᱚᱸ ᱱᱚᱣᱟ ᱵᱩᱨᱩ ᱨᱮᱫᱚ ᱵᱟᱹᱱᱩᱜ ᱜᱮᱭᱟ ᱟᱹᱰᱤ ᱥᱟᱜᱤᱧ ᱠᱚ ᱪᱟᱞᱟᱜ ᱠᱟᱱᱟ ᱜᱤᱫᱽᱨᱟᱹ ᱥᱠᱩᱞ ᱦᱚᱸ ᱩᱱᱟᱹᱜ ᱫᱚ ᱵᱟᱹᱱᱩᱜᱼᱟ ᱛᱟᱨᱯᱚᱨᱮ ᱥᱟᱺᱜᱤᱧ ᱥᱠᱩᱞ ᱜᱤᱫᱽᱨᱟᱹ ᱠᱚ ᱠᱷᱩᱵ ᱠᱚᱥᱴᱚᱜ ᱠᱟᱱᱟᱠᱚ ᱟᱨ ᱪᱮᱫ ᱪᱚᱝ ᱛᱟᱹᱣ ᱯᱚᱲᱟᱥᱳᱱᱟᱭᱮᱫ ᱜᱮᱭᱟᱠᱚ ᱯᱟᱲᱦᱟᱜ ᱠᱟᱱ ᱜᱮᱭᱟᱠᱚ ᱥᱠᱩᱞ ᱠᱚ ᱛᱟᱦᱮᱸ ᱞᱮᱱᱠᱷᱟᱱ ᱟᱨᱚ ᱵᱷᱟᱹᱞᱮ ᱥᱩᱵᱤᱫᱷᱟ ᱠᱚᱜ ᱠᱮᱭᱟ ᱥᱤᱞᱮᱵᱟᱥ ᱟᱹᱛᱩ ᱥᱩᱨ ᱨᱮ ᱥᱠᱩᱞ ᱛᱟᱦᱮᱸ ᱞᱮᱱᱠᱷᱟᱱ ᱥᱤᱞᱮᱵᱟᱥ ᱠᱚ ᱠᱚᱢᱯᱞᱤᱴ ᱠᱮᱭᱟ ᱟᱨ ᱜᱤᱫᱽᱨᱟᱹ ᱠᱚᱣᱟᱜ ᱦᱚᱸ ᱯᱚᱲᱟ ᱥᱳᱱᱟ ᱠᱚ ᱵᱷᱟᱹᱞᱤ ᱦᱩᱭ ᱠᱚᱠ ᱠᱮᱭᱟ ᱥᱮ ᱟᱞᱮ ᱠᱚ ᱯᱟᱲᱦᱟᱣ ᱠᱟᱛᱮᱫ ᱦᱚᱸ ᱦᱤᱛᱚᱜ ᱠᱟᱹᱢᱤ ᱠᱚ ᱵᱟᱞᱮ ᱧᱟᱢ ᱫᱟᱲᱮ ᱠᱟᱣᱫᱟ ᱟᱹᱰᱤ ᱥᱟᱺᱜᱤᱧ ᱥᱟᱺᱜᱤᱧ ᱯᱟᱲᱦᱟᱣ ᱥᱮᱲᱟᱣ ᱠᱟᱫᱟᱞᱮ ᱯᱚᱲᱟᱥᱩᱱᱟ ᱦᱩᱭ ᱠᱟᱱᱟ ᱟᱨ ᱪᱮᱫ ᱪᱚᱝ ᱦᱤᱛᱚᱜ ᱦᱩᱭ ᱠᱟᱛᱮᱫ ᱦᱚᱸ ᱠᱟᱹᱢᱤ ᱠᱚ ᱵᱟᱝ ᱧᱟᱢ ᱠᱟᱱᱟ ᱛᱟᱨᱯᱚᱨᱮ ᱱᱤᱛᱚᱜ ᱜᱤᱫᱽᱨᱟᱹ ᱠᱚᱦᱚᱸ ᱯᱚᱲᱟᱥᱩᱱᱟ ᱵᱷᱟᱹᱜᱤ ᱵᱟᱝ ᱦᱩᱭᱩᱜ ᱠᱟᱱ ᱛᱟᱠᱚᱣᱟ ᱥᱠᱩᱞ ᱵᱟᱝ ᱠᱷᱟᱹᱛᱤᱨ ᱟᱜ ᱛᱮ ᱟᱨ ᱥᱠᱩᱞ ᱩᱱᱨᱮ ᱠᱚᱢ ᱛᱟᱦᱮᱸ ᱠᱟᱱ ᱠᱷᱟᱹᱛᱤᱨ ᱠᱚᱥᱴᱚ ᱠᱟᱛᱮᱫ ᱯᱚᱲᱟᱥᱩᱱᱟ ᱦᱩᱭ ᱠᱟᱱᱟ ᱛᱟᱨᱯᱚᱨᱮ ᱜᱤᱫᱟᱹᱨ ᱠᱚ ᱵᱷᱟᱹᱞᱤ ᱠᱚ ᱵᱮᱱᱟᱣ ᱞᱮᱱᱠᱷᱟᱱ ᱟᱹᱰᱤ ᱵᱷᱟᱹᱞᱤ ᱞᱮ ᱵᱩᱡᱟ ᱥᱮ ᱥᱠᱩᱞ ᱟᱨᱚ ᱯᱮ ᱮᱢ ᱫᱟᱲᱮᱭᱟᱜ ᱠᱷᱟᱱ ᱟᱨᱚ ᱵᱷᱟᱹᱜᱤ ᱠᱚᱜ ᱠᱮᱭᱟ ᱱᱚᱣᱟ ᱵᱩᱨᱩᱨᱮ